ᱡᱷᱟᱲᱜᱨᱟᱢ ᱡᱮᱞᱟ ᱩᱱᱱᱚᱛᱤ ᱞᱟᱹᱜᱤᱫ ᱴᱟᱠᱟ ᱯᱚᱭᱥᱟᱛᱮ ᱟᱹᱰᱤ ᱚᱵᱷᱟᱵᱽ ᱜᱮᱭᱟ ᱚᱱᱟᱛᱮ ᱨᱟᱥᱛᱟ ᱜᱷᱟᱴ ᱠᱚᱦᱚᱸ ᱵᱷᱟᱹᱜᱤ ᱵᱟᱹᱱᱩᱜᱼᱟ ᱤᱥᱠᱩᱞ ᱠᱚᱞᱮᱡᱽ ᱠᱚᱦᱚᱸ ᱩᱱᱟᱹᱜ ᱩᱱᱱᱚᱛᱤ ᱵᱟᱹᱱᱩᱜᱼᱟ ᱦᱚᱥᱯᱤᱴᱟᱞ ᱠᱚᱨᱮ ᱦᱚᱸ ᱩᱱᱟᱹᱜ ᱵᱷᱟᱜᱮ ᱥᱩᱡᱳᱜᱽ ᱥᱩᱵᱤᱫᱷᱟ ᱵᱟᱹᱱᱩᱜᱼᱟ ᱢᱟᱱᱮ ᱚᱱᱠᱟ ᱚᱵᱷᱟᱵᱽ ᱢᱮᱱᱟᱜ ᱠᱷᱟᱹᱛᱤᱨ ᱤᱱᱟᱹᱛᱮ ᱟᱹᱰᱤ ᱠᱤᱪᱷᱩ ᱜᱮ ᱚᱥᱩᱵᱤᱫᱷᱟ ᱢᱮᱱᱟᱜᱼᱟ ᱡᱮᱢᱚᱱ ᱫᱟᱜ ᱠᱚᱨᱮᱱᱟᱜ ᱦᱚᱸ ᱚᱥᱩᱵᱤᱫᱷᱟ ᱢᱮᱱᱟᱜᱼᱟ ᱥᱮ ᱫᱟᱜ ᱠᱚᱞ ᱠᱚ ᱵᱟᱹᱱᱩᱜᱼᱟ ᱚᱱᱟᱛᱮ ᱤᱧᱟᱹᱜ ᱢᱮᱱ ᱱᱚᱛᱮ ᱡᱷᱟᱲᱜᱨᱟᱢ ᱡᱮᱞᱟ ᱩᱱᱱᱚᱛᱤᱜ ᱢᱟ ᱡᱮᱢᱚᱱ ᱴᱟᱠᱟ ᱯᱚᱭᱥᱟ ᱜᱚᱲᱚᱥᱚᱯᱚᱦᱚᱫ ᱮᱢᱚᱜ ᱢᱟ ᱥᱚᱨᱠᱟᱨ ᱨᱟᱥᱛᱟ ᱜᱷᱟᱴ ᱠᱚ ᱵᱷᱟᱹᱜᱤ ᱜᱮ ᱦᱩᱭᱩᱜ ᱢᱟ ᱤᱥᱠᱩᱞ ᱠᱚᱞᱮᱡᱽ ᱠᱚ ᱵᱷᱟᱹᱜᱤ ᱯᱚᱴᱷᱚᱱ ᱯᱟᱴᱷᱚᱱ ᱠᱚ ᱯᱟᱲᱦᱟᱣ ᱠᱚᱢᱟ ᱠᱚ ᱦᱚᱥᱯᱤᱴᱟᱞ ᱠᱚ ᱵᱷᱟᱜᱮ ᱪᱮᱦᱨᱟ ᱡᱚᱛᱚᱱ ᱠᱚ ᱫᱚᱦᱚᱭ ᱢᱟ ᱟᱨ ᱡᱟᱦᱟᱸ ᱠᱚᱨᱮᱫ ᱫᱟᱜ ᱵᱟᱹᱱᱩᱜᱼᱟ ᱚᱱᱟ ᱠᱚᱨᱮᱫ ᱫᱟᱜ ᱨᱮᱱᱟᱜ ᱵᱮᱵᱚᱥᱛᱷᱟ ᱠᱚ ᱫᱚᱦᱚᱭᱢᱟ ᱚᱱᱟᱠᱚ ᱤᱧᱟᱹᱜ ᱢᱮᱱᱫᱚ ᱚᱱᱟ ᱠᱚ ᱮᱢ ᱞᱮᱠᱷᱟᱱ ᱟᱹᱰᱤ ᱱᱟᱯᱟᱭᱚᱜᱼᱟ ᱟᱨ ᱛᱚᱵᱮᱭᱟᱹᱱᱤᱡ ᱡᱷᱟᱲᱜᱨᱟᱢ ᱡᱮᱞᱟ ᱩᱱᱱᱚᱛᱤ ᱥᱮᱫ ᱞᱟᱦᱟ ᱪᱟᱞᱟᱜᱼᱟ